ᱯᱚᱱᱮᱨᱳᱭ ᱱᱚᱵᱷᱮᱢᱵᱚᱨ ᱵᱤᱨᱥᱟ ᱢᱩᱱᱰᱟ ᱡᱟᱱᱟᱢ ᱢᱟᱦᱟ ᱮᱜᱟᱨᱳ ᱯᱷᱮᱵᱽᱨᱩᱣᱟᱨᱤ ᱛᱤᱞᱠᱟᱹ ᱢᱟᱹᱡᱷᱤ ᱡᱟᱱᱟᱢ ᱢᱟᱦᱟ ᱛᱤᱨᱤᱥ ᱡᱩᱱ ᱦᱩᱞ ᱢᱟᱦᱟ ᱯᱟᱸᱪᱮᱭ ᱢᱮ ᱯᱚᱸᱰᱤᱛ ᱨᱟᱹᱜᱷᱩᱱᱟᱛᱷ ᱢᱩᱨᱢᱩ ᱡᱟᱱᱟᱢ ᱢᱟᱦᱟ ᱯᱚᱸᱪᱤᱥᱮ ᱵᱟᱹᱭᱥᱟᱹᱠ ᱨᱚᱵᱤᱱᱫᱨᱚᱱᱟᱛᱷ ᱴᱷᱟᱹᱠᱩᱨᱟᱜ ᱡᱟᱱᱟᱢ ᱢᱟᱦᱟ